ᱤᱧ ᱫᱩᱧ ᱠᱩᱥᱤᱭᱟᱜᱼᱟ ᱥᱮᱱᱠᱳ ᱜᱳᱞᱰ ᱜᱳᱞᱰ ᱵᱨᱟᱱᱰ ᱚᱱᱟ ᱫᱚ ᱵᱨᱟᱱᱰᱮᱰ ᱜᱮᱭᱟ ᱟᱨ ᱟᱨ ᱛᱤ ᱨᱮ ᱪᱩᱲᱤ ᱦᱩᱭᱮᱱᱟ ᱫᱤᱣᱟᱞ ᱜᱷᱟᱹᱲᱤ ᱦᱩᱭᱮᱱᱟ ᱚᱱᱟ ᱠᱚᱫᱚ ᱟᱡᱟᱱᱛᱟ ᱵᱨᱟᱱᱰᱮᱰ ᱟᱨ ᱡᱟᱦᱟᱸ ᱞᱮᱠᱟ ᱯᱷᱮᱥ ᱯᱮᱠ ᱯᱷᱮᱥ ᱯᱟᱣᱰᱟᱨ ᱠᱚ ᱚᱱᱟ ᱠᱚᱫᱚ ᱞᱮᱠᱢᱤᱧ ᱭᱩᱡᱟ